ᱱᱚᱣᱟ ᱠᱚ ᱥᱮᱨᱮᱧ ᱠᱚᱫᱚ ᱵᱟᱦᱟ ᱵᱚᱸᱜᱟ ᱨᱮᱫᱚ ᱵᱟᱦᱟ ᱵᱟᱦᱟ ᱥᱮᱨᱮᱧ ᱫᱚ ᱵᱟᱵᱟ ᱛᱟᱠᱚ ᱴᱷᱮᱱ ᱠᱷᱚᱱᱤᱧ ᱪᱮᱫ ᱞᱮᱫᱼᱟ ᱜᱩᱨᱩ ᱫᱚ ᱜᱩᱨᱩᱫᱮᱵᱽ ᱛᱤᱧ ᱵᱟᱵᱟᱭ ᱛᱟᱦᱮᱸ ᱠᱟᱱᱟᱭ ᱜᱟᱡᱤᱱᱟᱛᱷ ᱵᱮᱥᱨᱟ ᱟᱨ ᱛᱟᱦᱮᱸ ᱠᱟᱱᱟᱭ ᱨᱚᱛᱚᱱ ᱢᱟᱨᱰᱤ ᱩᱱᱠᱩ ᱠᱚᱴᱷᱮᱱ ᱟᱨ ᱨᱤᱸᱡᱷᱟᱹ ᱥᱮᱨᱮᱧ ᱫᱚᱧ ᱪᱮᱫ ᱞᱮᱜᱼᱟ ᱞᱟᱞ ᱢᱳᱦᱚᱱ ᱢᱩᱨᱢᱩ ᱟᱨ ᱚᱱᱟ ᱵᱚᱸᱜᱟ ᱵᱩᱨᱩ ᱞᱮᱠᱟ ᱦᱤᱥᱟᱹᱵᱽᱛᱮ ᱠᱟᱨᱟᱢ ᱵᱚᱸᱜᱟ ᱵᱩᱨᱩ ᱦᱤᱥᱟᱹᱵᱽ ᱞᱮᱠᱟᱛᱮ ᱞᱚᱠᱠᱷᱤ ᱢᱩᱨᱢᱩ ᱢᱟᱨᱰᱤ ᱛᱟᱦᱮᱸ ᱠᱟᱱᱟᱭ ᱟᱫᱚ ᱩᱱᱠᱩ ᱠᱚᱴᱷᱮᱱ ᱪᱮᱫ ᱫᱚᱦᱚ ᱠᱟᱛᱮᱫ ᱟᱵᱚ ᱫᱚ ᱤᱧ ᱫᱚᱧ ᱪᱮᱫ ᱫᱚᱦᱚ ᱞᱮᱱᱟ ᱤᱧ ᱫᱚᱧ ᱪᱮᱫ ᱫᱚᱦᱚ ᱞᱮᱱᱟ ᱟᱨ ᱵᱟᱦᱟ ᱥᱮᱨᱮᱧ ᱫᱚ ᱱᱤᱛ ᱫᱚ ᱴᱷᱟᱹᱣᱠᱟᱹ ᱩᱛᱟᱹᱨᱜᱮ ᱪᱮᱫ ᱟᱠᱟᱜᱼᱟ ᱱᱩᱠᱩ ᱵᱟᱵᱟ ᱛᱟᱠᱚ ᱴᱷᱮᱱ ᱠᱷᱚᱱᱟᱜ ᱵᱟᱵᱟ ᱦᱩᱭᱩᱜ ᱠᱟᱱᱟᱭ ᱜᱟᱡᱤᱱᱟᱛᱷ ᱵᱮᱥᱨᱟ ᱟᱨ ᱨᱚᱛᱚᱱ ᱢᱟᱨᱰᱤ ᱱᱩᱠᱤᱱ ᱴᱷᱮᱱ ᱠᱷᱚᱱᱤᱧ ᱪᱮᱫ ᱞᱮᱱᱟ ᱩᱱᱠᱤᱱ ᱠᱤᱱ ᱵᱟᱦᱟ ᱵᱚᱸᱜᱟ ᱢᱩᱞᱩᱜ ᱮᱱᱟ ᱪᱮᱫ ᱞᱮᱠᱟ ᱚᱱᱠᱟ ᱠᱤᱱ ᱢᱤᱛᱟᱹᱧ ᱠᱟᱱᱟ ᱢᱟᱼᱭᱟᱢ ᱪᱮᱫᱚᱜᱼᱟ ᱥᱮ ᱵᱟᱝᱟ ᱱᱚᱣᱟ ᱠᱚ ᱥᱮᱨᱮᱧ ᱫᱚᱧ ᱵᱟᱹᱜᱤ ᱦᱚᱴᱚᱣᱟᱯᱮ ᱠᱟᱱᱟ ᱟᱨ ᱱᱚᱣᱟ ᱠᱚᱯᱮ ᱥᱮᱨᱮᱧ ᱵᱟᱯᱮ ᱥᱮᱨᱮᱧᱟ ᱛᱚᱵᱮ ᱡᱟᱦᱮᱨ ᱫᱚ ᱡᱟᱦᱮᱨ ᱜᱟᱲ ᱨᱮᱫᱚ ᱧᱩᱛᱟᱹᱛ ᱜᱮ ᱛᱟᱦᱮᱱᱟ ᱵᱟᱯᱮ ᱥᱮᱨᱮᱧ ᱫᱩᱨᱟᱹᱝ ᱠᱷᱟᱱ ᱫᱚ ᱵᱟᱯᱮ ᱪᱮᱫ ᱫᱚᱦᱚ ᱞᱮᱠᱷᱟᱱ ᱫᱚ ᱟᱫᱚ ᱩᱱᱠᱤᱱ ᱴᱷᱮᱱ ᱜᱤᱧ ᱪᱮᱫ ᱫᱚᱦᱚᱣ ᱠᱟᱱᱟ ᱜᱩᱨᱩ ᱠᱚᱫᱚ ᱤᱧᱨᱮᱱ ᱫᱚ ᱩᱱᱠᱤᱱ ᱠᱟᱱᱟ ᱠᱤᱱ ᱟᱨ ᱵᱟᱵᱟ ᱛᱮᱠᱚᱨᱤᱱ ᱜᱩᱨᱩ ᱫᱚ ᱱᱟᱜ ᱩᱱᱟᱹᱜ ᱫᱚ ᱵᱟᱹᱧ ᱴᱷᱤᱠᱟᱹᱣ ᱠᱟᱫ ᱠᱚᱣᱟ ᱚᱠᱚᱭ ᱠᱚ ᱠᱟᱱᱟ ᱠᱚ ᱛᱚ ᱤᱧᱫᱚ ᱩᱱᱠᱤᱱ ᱴᱷᱮᱱ ᱤᱧ ᱪᱮᱫ ᱫᱚᱦᱚ ᱞᱮᱱᱟ ᱟᱨ ᱦᱮᱸ